ᱡᱮᱢᱚᱱ ᱵᱟᱸᱠᱩᱲᱟ ᱨᱮᱱᱟᱜ ᱪᱟᱥ ᱫᱚ ᱦᱳᱲᱳ ᱛᱩᱲᱤ ᱟᱹᱞᱩ ᱯᱮᱸᱭᱟᱡ ᱜᱩᱦᱩᱢ ᱚᱱᱟ ᱠᱚᱞᱮ ᱪᱟᱥᱟ ᱦᱩᱲᱩ ᱫᱚᱞᱮ ᱪᱟᱥᱟ ᱡᱮᱢᱚᱱ ᱵᱚᱨᱥᱟ ᱨᱮ ᱟᱥᱟᱲ ᱵᱚᱸᱜᱟ ᱞᱟᱦᱟ ᱦᱩᱲᱩ ᱞᱮ ᱟᱯᱷᱚᱨᱟ ᱟᱯᱷᱚᱨ ᱠᱟᱛᱮ ᱞᱮ ᱞᱚᱥᱚᱫ ᱠᱮᱫᱟ ᱞᱚᱥᱚᱫ ᱠᱟᱛᱮ ᱚᱱᱟ ᱟᱯᱷᱚᱨ ᱦᱩᱲᱩ ᱞᱮ ᱜᱤᱲᱤᱭᱟ ᱛᱟᱨᱯᱚᱨ ᱪᱟᱨᱟ ᱦᱟᱨᱟᱜᱼᱟ ᱪᱟᱨᱟ ᱦᱟᱨᱟ ᱠᱟᱛᱮ ᱚᱱᱟᱞᱮ ᱛᱳᱫ ᱛᱮ ᱟᱫᱚᱞᱮ ᱨᱚᱦᱚᱭᱟ ᱥᱟᱨᱟᱜ ᱟᱞᱮ ᱟᱨ ᱟᱭᱢᱟ ᱵᱤᱥ ᱠᱚ ᱮᱢᱟᱜ ᱟᱞᱮ ᱦᱩᱲᱩ ᱛᱩᱞᱟᱹᱣ ᱠᱟᱛᱮ ᱟᱸᱜᱷᱟᱬ ᱵᱚᱸᱜᱟ ᱦᱩᱲᱩ ᱞᱮ ᱛᱩᱞᱟᱹᱣᱟ ᱟᱸᱜᱷᱟᱬ ᱵᱚᱸᱜᱟ ᱦᱳᱲᱳ ᱛᱩᱞᱟᱹᱣ ᱠᱟᱛᱮ ᱟᱫᱚ ᱛᱩᱲᱤ ᱞᱮ ᱵᱟᱹᱭᱥᱟᱹᱣᱟ ᱛᱩᱲᱤ ᱦᱚᱸ ᱚᱱᱠᱟ ᱜᱮ ᱮᱨᱟᱞᱮ ᱥᱤ ᱠᱟᱛᱮ ᱞᱮ ᱮᱨᱟ ᱟᱫᱚ ᱚᱱᱟ ᱦᱚᱸ ᱡᱚᱠᱷᱚᱱ ᱵᱟᱨᱼᱯᱮ ᱥᱟᱠᱟᱢᱮᱱᱟ ᱩᱱ ᱚᱱᱟ ᱵᱤᱥᱟᱜᱼᱟᱞᱮ ᱵᱟᱨ ᱫᱷᱟᱣ ᱛᱷᱮᱠᱮ ᱯᱮ ᱫᱷᱟᱣ ᱟᱫᱚ ᱚᱱᱠᱟ ᱠᱟᱛᱮ ᱚᱱᱟ ᱦᱚᱸ ᱦᱟᱨᱟᱭᱮᱱᱟ ᱦᱩᱭᱮᱱᱟ ᱚᱱᱟᱞᱮ ᱛᱩᱞᱟᱹᱣᱟ ᱚᱱᱠᱟ ᱠᱟᱛᱮ ᱛᱟᱯᱚᱨᱮ ᱟᱹᱞᱩ ᱞᱮ ᱵᱟᱹᱭᱥᱟᱣᱟ ᱚᱱᱠᱟᱜᱮ ᱥᱤᱡᱤᱼᱥᱤᱡᱤᱱ ᱚᱱᱟ ᱪᱟᱥ ᱠᱚᱫᱚᱞᱮ ᱪᱟᱥᱟ ᱟᱨ